ᱦᱮᱸ ᱤᱧ ᱜᱮᱧ ᱞᱟᱹᱭᱮᱫ ᱴᱷᱤᱠ ᱜᱮᱭᱟ ᱵᱮᱱ ᱪᱮᱫ ᱠᱷᱚᱵᱚᱨ ᱚ ᱛᱤᱱ ᱠᱷᱚᱱ ᱟᱨᱟᱢᱵᱚ ᱟᱠᱟᱫᱮᱭᱟ ᱚᱱᱟ ᱫᱚ ᱴᱷᱤᱠ ᱟᱪᱷᱮ ᱛᱟᱦᱚᱞᱮ ᱟᱹᱰᱤ ᱟᱹᱰᱤ ᱞᱚᱜᱚᱱ ᱛᱮ ᱟᱹᱞᱤᱧ ᱞᱤᱧ ᱪᱟᱞᱟᱜ ᱠᱟᱱᱟ ᱛᱟᱦᱚᱞᱮ

ᱟᱪᱪᱷᱟ ᱨᱟᱱ ᱠᱚᱫᱚ ᱵᱤᱱ ᱮᱢ ᱟᱠᱟᱣᱫᱮᱭᱟ ᱥᱮ ᱵᱟᱝ

ᱴᱷᱤᱠ ᱟᱪᱷᱮ ᱟᱹᱰᱤ ᱟᱹᱰᱤ ᱟᱹᱰᱤ ᱞᱚᱜᱚᱱ ᱛᱮ ᱟᱹᱞᱤᱧ ᱞᱤᱧ ᱥᱮᱱᱚᱜ ᱠᱟᱱᱟ ᱴᱷᱤᱠ ᱟᱪᱷᱮ ᱟᱹᱰᱤ ᱞᱚᱜᱚᱱ ᱛᱮᱞᱤᱧ ᱪᱟᱞᱟᱜ ᱠᱟᱱᱟ ᱴᱷᱤᱠ ᱟᱪᱷᱮ ᱫᱚᱦᱚᱭᱮᱟ ᱞᱤᱧ ᱛᱟᱦᱚᱞᱮ